ᱵᱟᱸᱠᱩᱲᱟ ᱦᱚᱱᱚᱛ ᱨᱮ ᱯᱟᱞᱟᱜ ᱠᱟᱱ ᱠᱤᱪᱷᱩ ᱥᱟᱫᱷᱟᱨᱚᱱ ᱥᱟᱶᱛᱟ ᱟᱹᱨᱤ ᱥᱮ ᱞᱟᱠᱪᱟᱨ ᱟᱹᱨᱤ ᱪᱟᱹᱞᱤ ᱠᱚᱫᱚ ᱦᱩᱭᱩᱜ ᱠᱟᱱᱟ ᱵᱟᱦᱟ ᱥᱚᱨᱦᱟᱭ ᱥᱟᱠᱨᱟᱛ ᱠᱟᱨᱟᱢ ᱟᱨᱦᱚᱸ ᱟᱭᱢᱟ ᱟᱭᱢᱟ ᱠᱚ ᱱᱚᱣᱟ ᱠᱚᱫᱚ ᱦᱚᱱᱚᱛᱨᱮᱱ ᱜᱟᱛᱟᱠᱚ ᱢᱩᱫᱽᱨᱮ ᱟᱹᱰᱤ ᱠᱷᱚᱱ ᱟᱹᱰᱤᱛᱮᱫ ᱜᱮ ᱮᱱᱮᱢ ᱢᱮᱱᱟᱜ ᱟᱠᱟᱫᱟ ᱥᱟᱶᱛᱟ ᱨᱮᱱᱟᱜ ᱟᱹᱨᱤ ᱪᱟᱹᱞᱤ ᱢᱟᱹᱱᱢᱤᱭᱟᱜ ᱩᱯᱨᱩᱢ ᱡᱟᱹᱛ ᱫᱷᱚᱨᱚᱢ ᱵᱟᱧᱪᱟᱣ ᱫᱚᱦᱚ ᱮᱢᱟᱱ ᱮᱢᱟᱱ ᱠᱚ ᱱᱚᱣᱟ ᱡᱟᱭᱜᱟ ᱨᱮᱫᱚ ᱟᱹᱰᱤ ᱥᱮᱫᱟᱭ ᱵᱤᱫᱟᱹᱞ ᱠᱷᱚᱱ ᱜᱮ ᱱᱚᱣᱟ ᱠᱚᱫᱚ ᱢᱟᱱᱟᱣ ᱟᱹᱜᱩᱭᱮᱫᱟ ᱟᱨ ᱢᱟᱱᱟᱣ ᱪᱟᱞᱟᱜ ᱠᱟᱱ ᱜᱮᱭᱟ